ᱟᱵᱚ ᱦᱚᱲᱢᱚ ᱨᱮᱭᱟᱜ ᱚᱡᱚᱱ ᱠᱚᱢ ᱞᱟᱹᱜᱤᱫ ᱛᱮ ᱯᱩᱭᱞᱩ ᱫᱚ ᱡᱚᱢ ᱠᱚᱢ ᱦᱩᱭᱩᱜ ᱛᱟᱵᱚᱱᱟ ᱚᱱᱟ ᱥᱟᱶᱛᱮ ᱥᱩᱱᱩᱢ ᱡᱤᱱᱤᱥ ᱡᱚᱢ ᱠᱚᱢ ᱦᱩᱭᱩᱜ ᱛᱟᱵᱚᱱᱟ ᱢᱚᱥᱞᱟ ᱡᱤᱱᱤᱥ ᱠᱚ ᱡᱚᱢ ᱠᱚᱢ ᱦᱩᱭᱩᱜ ᱛᱟᱵᱚᱱᱟ ᱟᱨ ᱟᱨ ᱥᱮᱛᱟᱜ ᱨᱮ ᱵᱮᱨᱮᱫ ᱠᱟᱛᱮ ᱥᱮᱛᱟᱜ ᱨᱮ ᱫᱟᱹᱲ ᱞᱮᱠᱷᱟᱡ ᱦᱚᱸ ᱚᱡᱚᱱ ᱠᱚᱢᱚᱜᱼᱟ ᱥᱮ ᱞᱟᱯᱷ ᱫᱚᱲᱤᱛᱮᱢ ᱫᱚᱱ ᱞᱮᱠᱷᱟᱱ ᱦᱚᱸ ᱚᱡᱚᱱ ᱠᱚᱢᱚᱜᱼᱟ ᱚᱱᱟ ᱥᱟᱶᱛᱮ ᱥᱮᱛᱟᱜ ᱨᱮ ᱵᱮᱨᱮᱫ ᱠᱟᱛᱮᱜ ᱠᱷᱟᱹᱞᱤ ᱞᱟᱡ ᱨᱮ ᱢᱤᱫ ᱜᱤᱞᱟᱹᱥ ᱫᱟᱜ ᱞᱚᱞᱚ ᱫᱟᱜ ᱨᱮ ᱢᱤᱫ ᱪᱟᱢᱚᱪ ᱢᱚᱫᱷᱩ ᱟᱨ ᱢᱤᱫ ᱪᱟᱢᱚᱪ ᱠᱟᱵᱡᱤ ᱨᱟᱥᱟ ᱨᱚᱰᱚᱡ ᱠᱟᱛᱮ ᱧᱩ ᱨᱮᱦᱚᱸ ᱚᱱᱟ ᱛᱮᱦᱚᱸ ᱚᱡᱚᱱ ᱠᱚᱢᱚᱜᱼᱟ ᱥᱮ ᱥᱮ ᱢᱤᱫ ᱪᱟᱥ ᱜᱤᱞᱟᱹᱥ ᱫᱟᱜ ᱨᱮ ᱢᱤᱛᱷᱤ ᱢᱤᱫ ᱪᱟᱢᱚᱪ ᱞᱟᱜᱟᱣ ᱠᱟᱛᱮ ᱚᱱᱟ ᱫᱟᱜ ᱮᱢ ᱦᱮᱰᱮᱡ ᱠᱮᱜ ᱜᱮ ᱟᱨ ᱚᱱᱟᱨᱮ ᱢᱚᱫᱷᱩ ᱡᱩᱫᱤᱢ ᱞᱟᱜᱟᱣ ᱞᱮᱠᱷᱟᱱ ᱟᱨ ᱚᱱᱟ ᱫᱟᱜ ᱮᱢ ᱧᱩ ᱞᱮᱠᱷᱟᱱ ᱚᱱᱟ ᱛᱮᱦᱚᱸ ᱳᱡᱚᱱ ᱠᱚᱢᱚᱜᱼᱟ ᱱᱚᱣᱟ ᱠᱚ ᱡᱩᱫᱤᱢ ᱧᱩ ᱞᱮᱠᱷᱟᱱ ᱪᱷᱚ ᱢᱟᱥ ᱚᱱᱠᱟ ᱛᱮᱦᱚᱸ ᱚᱡᱚᱱ ᱠᱚᱢᱚᱜᱼᱟ